ᱤᱧᱟᱹᱜ ᱧᱩᱛᱩᱢ ᱫᱚ ᱥᱚᱱᱛᱳᱥ ᱦᱟᱸᱥᱫᱟ ᱤᱧ ᱫᱚ ᱯᱚᱥᱪᱤᱢᱵᱚᱝᱜᱚ ᱯᱚᱱᱚᱛ ᱨᱮᱱ ᱩᱛᱛᱚᱨ ᱫᱤᱱᱟᱡᱽᱯᱩᱨ ᱦᱚᱱᱚᱛ ᱨᱮᱱᱟᱜ ᱨᱟᱭᱜᱚᱸᱡᱽ ᱟᱹᱛᱩ ᱨᱮᱱ ᱢᱤᱫ ᱦᱩᱰᱤᱧ ᱜᱷᱟᱨᱚᱸᱡᱽ ᱠᱷᱚᱱᱤᱧ ᱦᱚᱯᱚᱱ ᱠᱟᱹᱱᱟᱹᱧ ᱟᱫᱚ ᱤᱧ ᱫᱚ ᱤᱧᱟᱹᱜ ᱡᱤᱭᱚᱱ ᱨᱮ ᱱᱚᱝᱠᱟ ᱢᱤᱫ ᱜᱷᱚᱴᱚᱱ ᱜᱷᱚᱴᱟᱣ ᱞᱮᱱᱟ ᱱᱚᱣᱟ ᱜᱷᱚᱴᱚᱱ ᱫᱚ ᱦᱩᱭᱩᱜ ᱠᱟᱱᱟ ᱤᱧ ᱫᱚ ᱡᱮᱦᱮᱛᱩ ᱩᱛᱛᱚᱨ ᱫᱤᱱᱟᱡᱽᱯᱩᱨ ᱨᱮᱱ ᱤᱧ ᱫᱚ ᱵᱚᱨᱫᱷᱚᱢᱟᱱ ᱰᱤᱥᱴᱤᱠ ᱨᱮ ᱢᱟᱱᱠᱚᱲ ᱠᱚᱞᱮᱡᱽ ᱨᱮ ᱤᱧ ᱮᱰᱢᱤᱥᱚᱱ ᱞᱮᱱ ᱛᱟᱦᱮᱱᱟᱹᱧ ᱮᱰᱢᱤᱥᱮᱱ ᱛᱟᱭᱚᱢ ᱤᱧᱟᱹᱜ ᱡᱟᱦᱟᱸ ᱮᱴᱠᱮᱴᱚᱬᱮ ᱫᱚ ᱦᱩᱭ ᱞᱮᱱᱟ ᱱᱚᱣᱟ ᱠᱚᱞᱮᱡᱽ ᱨᱮ ᱦᱳᱥᱴᱮᱞ ᱵᱟᱹᱱᱩᱜᱼᱟ ᱠᱤᱱᱛᱩ ᱤᱧ ᱡᱟᱦᱟᱸ ᱯᱷᱮᱢᱮᱞᱤ ᱠᱷᱚᱱᱤᱧ ᱵᱤᱞᱚᱝᱟ ᱚᱱᱟ ᱯᱷᱮᱢᱮᱞᱤ ᱠᱷᱚᱱ ᱛᱟᱦᱮᱱ ᱛᱩᱞᱩᱡ ᱤᱧ ᱵᱷᱟᱲᱟ ᱨᱮ ᱥᱮ ᱢᱮᱹᱥ ᱚᱲᱟᱜ ᱨᱮ ᱛᱟᱦᱮᱸ ᱠᱟᱛᱮᱜ ᱵᱟᱹᱧ ᱯᱟᱲᱦᱟᱣ ᱫᱟᱲᱮᱭᱟᱜᱼᱟ ᱛᱳ ᱤᱧ ᱡᱟᱦᱟᱸ ᱱᱚᱣᱟ ᱡᱟᱦᱟᱸ ᱤᱧ ᱮᱵᱟᱨ ᱵᱷᱚᱨᱛᱤ ᱛᱮᱦᱚᱸ ᱦᱩᱭᱮᱱᱟ